ᱵᱟᱨ ᱜᱮᱞ ᱢᱤᱫ ᱢᱚᱬᱮ ᱜᱮᱞ ᱮᱭᱟᱭ ᱤᱨᱟᱹᱞ ᱜᱮᱞ ᱯᱮ ᱢᱤᱫ ᱥᱟᱭ ᱢᱚᱬᱮ ᱜᱮᱞ ᱢᱚᱬᱮ ᱥᱟᱭ ᱯᱮ ᱜᱮᱞ ᱤᱨᱟᱹᱞ ᱥᱟᱭ ᱛᱩᱨᱩᱭ ᱜᱮᱞ